ᱟᱵᱚᱣᱟᱜ ᱱᱚᱰᱮ ᱟᱵᱚᱣᱟᱜ ᱯᱚᱱᱚᱛ ᱨᱮ ᱟᱹᱰᱤ ᱜᱟᱱ ᱞᱟᱹᱲᱦᱟᱹᱭ ᱦᱩᱭ ᱟᱠᱟᱱᱟ ᱟᱨ ᱟᱹᱰᱤ ᱜᱟᱱ ᱞᱟᱹᱲᱦᱟᱹᱭ ᱦᱩᱭ ᱠᱟᱛᱮᱫ ᱜᱮ ᱟᱵᱚ ᱥᱟᱶᱛᱟ ᱨᱮ ᱟᱹᱰᱤ ᱞᱮᱠᱟᱱ ᱦᱚᱲ ᱱᱚᱣᱟ ᱫᱷᱟᱹᱨᱛᱤ ᱯᱩᱨᱤ ᱠᱷᱚᱱ ᱵᱟᱹᱲᱤᱡ ᱦᱚᱲ ᱠᱚ ᱦᱚᱸ ᱵᱚᱱ ᱞᱟᱜᱟ ᱟᱠᱟᱜ ᱠᱚᱣᱟ ᱟᱵᱚ ᱨᱮᱱ ᱢᱟᱨᱮ ᱦᱟᱯᱲᱟᱢ ᱠᱚ ᱟᱹᱰᱤ ᱠᱚ ᱞᱟᱹᱲᱦᱟᱹᱭ ᱞᱮᱱ ᱛᱟᱦᱮᱱᱚᱜ ᱚᱱᱟ ᱱᱟᱜᱟᱢ ᱰᱟᱦᱟᱨ ᱫᱚ ᱟᱹᱰᱤ ᱜᱮ ᱧᱩᱛᱟᱹᱛ ᱜᱮ ᱛᱟᱦᱮᱸ ᱞᱮᱱᱟ ᱚᱱᱟ ᱥᱟᱶᱛᱮ ᱦᱟᱯᱲᱟᱢ ᱠᱚ ᱟᱹᱰᱤ ᱵᱟᱹᱲᱤᱡ ᱦᱟᱞᱚᱛ ᱨᱮᱠᱚ ᱛᱟᱦᱮᱸ ᱠᱟᱱᱟ ᱟᱨ ᱩᱱᱠᱩ ᱱᱟᱯᱟᱭᱛᱮ ᱛᱟᱦᱮᱱ ᱞᱟᱹᱜᱤᱫᱛᱮ ᱟᱹᱰᱤ ᱡᱳᱨ ᱠᱚ ᱞᱟᱹᱲᱦᱟᱹᱭ ᱞᱮᱱ ᱛᱟᱦᱮᱸ ᱠᱟᱱᱟ